ᱦᱮᱞᱳ ᱦᱮᱸ ᱱᱤᱭᱟᱹ ᱠᱤ ᱩᱢᱩᱞ ᱨᱮᱥᱴᱩᱨᱮᱱᱴ ᱠᱟᱱᱟ ᱛᱚ ᱟᱯᱮᱭᱟᱜ ᱫᱚᱠᱟᱱ ᱨᱮ ᱪᱮᱫᱼᱪᱮᱫ ᱠᱚ ᱧᱟᱢᱚᱜᱼᱟ ᱡᱮᱥᱠᱮ ᱯᱤᱡᱡᱟ ᱪᱟᱣᱢᱤᱱ ᱢᱳᱢᱳ ᱡᱩᱫᱤ ᱧᱟᱢᱚᱜ ᱠᱷᱟᱱ ᱛᱟᱞᱦᱮ ᱤᱧ ᱢᱤᱫᱴᱟᱱ ᱮᱰᱨᱮᱥᱤᱧ ᱞᱟᱹᱭᱟᱯᱮ ᱠᱟᱱᱟ ᱚᱱᱟ ᱮᱰᱨᱮᱥ ᱨᱮ ᱮᱸᱜ ᱰᱮᱞᱤᱵᱷᱟᱨᱤ ᱮᱢᱟᱹᱧ ᱯᱮ ᱮᱰᱨᱮᱥ ᱫᱚ ᱦᱩᱭᱩᱜ ᱠᱟᱱᱟ ᱮᱸᱜ ᱥᱤᱭᱟᱹᱞᱟ ᱜᱳᱣᱟᱞᱯᱟᱲᱟ